ᱤᱧ ᱪᱟᱞᱟᱜ ᱠᱟᱱ ᱛᱟᱦᱮᱱᱚᱜᱼᱟ ᱤᱥᱠᱩᱞ ᱟᱨ ᱰᱟᱦᱟᱨ ᱟᱲᱮ ᱨᱮ ᱢᱤᱫᱴᱮᱱ ᱢᱚᱭᱩᱨ ᱪᱮᱬᱮ ᱟᱵ ᱟᱠᱟᱱ ᱛᱟᱦᱮᱱᱚᱜᱼᱟ ᱩᱱᱤ ᱧᱮᱞ ᱠᱟᱛᱮᱫ ᱟᱹᱰᱤ ᱠᱟᱥᱛᱟᱣ ᱤᱧ ᱵᱩᱡᱷᱟᱹᱣ ᱠᱮᱫᱟ ᱟᱹᱰᱤ ᱢᱚᱡᱽ ᱤᱧ ᱧᱮᱞ ᱠᱮᱫᱮᱭᱟ ᱩᱱᱤᱭᱟᱜ ᱨᱚᱝ ᱠᱟᱞᱟᱨ ᱛᱷᱮᱠᱮ ᱟᱹᱰᱤ ᱢᱚᱡᱮ ᱟᱨᱮ ᱱᱟᱪᱟ ᱱᱟᱪᱤᱜ ᱠᱟᱱᱟ ᱤᱞ ᱠᱚᱭ ᱰᱷᱟᱞ ᱮᱜ ᱛᱟᱭᱟ ᱩᱱᱤ ᱪᱮᱬᱮ ᱧᱮᱞᱛᱮ ᱟᱹᱰᱤ ᱟᱸᱴᱤᱧ ᱩᱭᱦᱟᱹᱨ ᱠᱮᱫᱮᱭᱟ ᱫᱤᱥᱟᱹ ᱠᱮᱫᱮᱭᱟᱹᱧ ᱚᱱᱠᱟᱱ ᱪᱮᱬᱮ ᱩᱱᱤ ᱥᱟᱵ ᱫᱟᱲᱮᱭᱟᱭ ᱠᱷᱟᱡ ᱧᱮᱞᱛᱮ ᱟᱹᱰᱤ ᱢᱚᱡᱽ ᱤᱧ ᱧᱮᱞ ᱠᱮᱫᱮᱭᱟ ᱚᱱᱟᱜᱮ ᱚᱱᱟᱜᱤᱧ ᱞᱟᱹᱭ ᱟᱸᱡᱚᱢ ᱟᱯᱮ ᱠᱟᱱᱟ